ᱦᱮᱞᱳ ᱦᱮᱸ ᱚᱱᱟ ᱵᱩᱨᱩ ᱰᱩᱝᱨᱤ ᱞᱟᱛᱟᱨ ᱨᱮ ᱞᱟᱛᱟᱨ ᱨᱮᱜᱮ ᱜᱤᱨᱟᱹᱵᱟᱥᱟ ᱠᱟᱛᱮᱫ ᱢᱮᱱᱟᱜ ᱟᱠᱟᱫᱤᱧᱟᱹ ᱟᱹᱰᱤ ᱯᱟᱦᱤᱞ ᱠᱷᱚᱱ ᱜᱮ ᱱᱚᱶᱟ ᱵᱩᱨᱩ ᱞᱟᱛᱟᱨ ᱨᱮ ᱚᱲᱟᱜ ᱫᱩᱣᱟᱹᱨ ᱵᱮᱱᱟᱣ ᱠᱟᱛᱮᱫ ᱱᱚᱸᱰᱮ ᱜᱤᱧ ᱜᱤᱨᱟᱹ ᱵᱟᱥᱟ ᱟᱠᱟᱱᱟ ᱟᱹᱰᱤ ᱯᱟᱦᱤᱞ ᱠᱷᱚᱱ ᱜᱮ ᱦᱮᱸ ᱟᱞᱮ ᱚᱱᱟ ᱵᱩᱨᱩ ᱞᱟᱛᱟᱨ ᱨᱮ ᱜᱤᱨᱟᱹ ᱵᱟᱥᱟ ᱠᱟᱛᱮᱫ ᱞᱮ ᱛᱟᱦᱮᱸᱠᱟᱱᱟ ᱟᱨ ᱚᱱᱟ ᱫᱟᱨᱮ ᱱᱟᱲᱤ ᱠᱚᱫᱚ ᱵᱟᱝᱞᱮ ᱢᱟᱜ ᱦᱚᱪᱚᱣᱟᱠᱟᱫ ᱠᱚᱣᱟ ᱟᱹᱰᱤ ᱡᱚᱛᱚᱱ ᱠᱟᱛᱮᱫ ᱞᱮ ᱦᱟᱨᱟᱼᱵᱩᱨᱩᱣᱟᱠᱟᱫᱟ ᱪᱮᱦᱚᱨᱟ ᱥᱮ ᱨᱚᱢᱚᱡ ᱧᱮᱞᱚᱜ ᱞᱟᱹᱜᱤᱫ ᱛᱮ ᱦᱮᱸ ᱦᱮᱸ ᱦᱤᱡᱩᱜ ᱜᱮᱭᱟ ᱠᱚ ᱟᱹᱰᱤ ᱵᱟᱭᱨᱮᱼᱵᱟᱭᱨᱮ ᱯᱚᱱᱚᱛ ᱠᱚᱨᱮᱱ ᱯᱚᱱᱚᱛ ᱠᱚᱨᱮ ᱠᱷᱚᱱ ᱱᱚᱸᱰᱮ ᱧᱮᱧᱮᱞ ᱠᱚ ᱦᱤᱡᱩᱜ ᱜᱮᱭᱟ ᱪᱮᱫᱟᱜ ᱥᱮ ᱱᱚᱸᱰᱮ ᱫᱚ ᱧᱮᱞᱼᱡᱚᱝ ᱞᱮᱠᱟᱱ ᱧᱮᱞᱼᱡᱚᱝ ᱞᱮᱠᱟᱱ ᱵᱩᱨᱩ ᱠᱟᱱᱟ ᱟᱹᱰᱤ ᱧᱮᱞ ᱠᱟᱛᱮᱫ ᱟᱹᱰᱤ ᱨᱟᱹᱥᱠᱟᱹ ᱨᱚᱢᱚᱡ ᱵᱩᱡᱷᱟᱹᱜᱼᱟ ᱚᱱᱟᱛᱮ ᱚᱱᱟ ᱟᱥᱟᱢ ᱵᱤᱦᱟᱨ ᱵᱮᱝᱜᱚᱞ ᱜᱚᱴᱟ ᱟᱨᱦᱚᱸ ᱟᱭᱢᱟᱼᱟᱭᱢᱟ ᱡᱟᱭᱜᱟ ᱠᱷᱚᱱ ᱱᱚᱸᱰᱮ ᱧᱮᱧᱮᱞ ᱠᱚ ᱦᱤᱡᱩᱜ ᱜᱮᱭᱟ ᱦᱩᱸ ᱧᱮᱞ ᱛᱮ ᱧᱮᱞᱼᱡᱚᱝ ᱛᱮ ᱚᱱᱟ ᱵᱩᱨᱩ ᱦᱟᱹᱞᱤᱼᱦᱟᱹᱲᱭᱟᱹᱨ ᱫᱟᱨᱮ ᱱᱟᱲᱤ ᱩᱱᱟᱹᱜ ᱪᱮᱦᱨᱟ ᱧᱮᱞᱚᱜ ᱫᱚ ᱚᱱᱟ ᱵᱩᱨᱩ ᱠᱚ ᱦᱚᱸ ᱧᱮᱞ ᱠᱟᱛᱮᱫ ᱟᱹᱰᱤ ᱦᱚᱲ ᱜᱮ ᱚᱱᱟ ᱢᱚᱱᱮ ᱨᱮ ᱟᱹᱰᱤ ᱨᱟᱹᱥᱠᱟᱹ ᱠᱚ ᱵᱩᱡᱷᱟᱹᱣᱟ ᱩᱱᱠᱩᱣᱟᱜ ᱢᱚᱱᱮ ᱨᱮ ᱟᱹᱰᱤ ᱨᱤᱡᱟᱹᱣᱚᱜ ᱛᱟᱠᱚᱣᱟ ᱚᱱᱟᱛᱮ ᱚᱱᱟ ᱧᱮᱞ ᱞᱟᱹᱜᱤᱫ ᱜᱮ ᱟᱹᱰᱤ ᱵᱟᱦᱨᱮᱼᱵᱟᱦᱨᱮ ᱠᱷᱚᱱ ᱦᱚᱲ ᱠᱚ ᱦᱤᱡᱩᱜᱼᱟ ᱟᱪᱪᱷᱟ ᱦᱮᱸ ᱦᱮᱸ ᱦᱩᱸ ᱦᱩᱸ ᱟᱹᱰᱤ ᱜᱮ ᱡᱚᱛᱷᱟᱛᱟ ᱦᱮᱸ ᱦᱮᱸ ᱟᱵᱤᱱᱟᱜ ᱡᱩᱫᱤ ᱟᱨᱦᱚᱸ ᱵᱟᱲᱟᱭ ᱛᱮᱱᱟᱜ ᱛᱟᱦᱮᱸᱱᱟ ᱥᱮ ᱧᱮᱞ ᱨᱮᱭᱟᱜ ᱥᱟᱱᱟ ᱛᱟᱦᱮᱸᱱᱟ ᱟᱵᱤᱱ ᱵᱤᱱ ᱦᱮᱡ ᱫᱟᱲᱮᱭᱟᱜᱼᱟ ᱱᱚᱸᱰᱮ ᱟᱵᱤᱱ ᱠᱚᱞ ᱠᱟᱛᱮᱫ ᱵᱤᱱ ᱵᱟᱲᱟᱭ ᱦᱚᱪᱚ ᱞᱤᱧᱟᱹ ᱡᱩᱫᱤ ᱟᱵᱤᱱᱟᱜ ᱧᱮᱞ ᱨᱮᱭᱟᱜ ᱟᱨᱦᱚᱸ ᱤᱪᱪᱷᱟᱹ ᱢᱮᱱᱟᱜ ᱛᱟᱵᱤᱱᱟ ᱥᱮ ᱟᱨᱦᱚᱸ ᱡᱩᱫᱤᱵᱤᱱ ᱦᱤᱡᱩᱜᱼᱟ ᱱᱚᱸᱰᱮ ᱟᱪᱪᱷᱟ ᱴᱷᱤᱠᱜᱮᱭᱟ ᱢᱟ ᱛᱚᱵᱮ